ᱦᱮᱞᱳ ᱦᱮᱸ ᱢᱮᱱᱫᱟᱹᱧ ᱟᱢ ᱫᱚ ᱢᱟᱞᱫᱟ ᱠᱷᱚᱱᱮᱢ ᱨᱚᱲ ᱮᱫᱟ ᱦᱮᱸ ᱦᱮᱸ ᱟᱫᱚ ᱤᱧ ᱱᱚᱛᱮ ᱥᱟᱺᱜᱤᱧ ᱱᱚᱛᱮ ᱡᱷᱟᱲᱠᱷᱚᱸᱰ ᱥᱮᱫ ᱠᱷᱚᱱᱤᱧ ᱨᱚᱲᱫᱟ ᱢᱮᱱᱫᱟᱹᱧ ᱟᱯᱮ ᱫᱚ ᱚᱠᱟ ᱠᱚ ᱥᱚᱢᱚᱭ ᱦᱩᱲᱩ ᱯᱮ ᱪᱟᱥ ᱮᱫᱟ ᱦᱮᱸ ᱦᱮᱸ ᱦᱮᱸ ᱦᱮᱸ

ᱦᱮᱸ ᱦᱮᱸ ᱦᱮᱸ ᱦᱮᱸ ᱟᱨ ᱤᱭᱟᱹ ᱠᱚ ᱡᱚᱸᱰᱨᱟ ᱠᱚ ᱛᱩᱲᱤ ᱠᱚ

ᱟᱨ ᱟᱹᱞᱩ ᱠᱚᱯᱮ ᱪᱟᱥ ᱵᱟᱲᱟᱭ ᱜᱮᱭᱟ ᱟᱹᱞᱩ ᱠᱚ ᱦᱮᱸ ᱦᱮᱸ ᱦᱮᱸ

ᱦᱮᱸ ᱛᱟᱦᱚᱞᱮ ᱡᱚᱛᱚ ᱢᱟᱱᱮ ᱡᱚᱛᱚ ᱡᱚᱛᱚ ᱯᱷᱚᱥᱚᱞ ᱜᱮᱯᱮ ᱨᱟᱠᱟᱵ ᱤᱭᱟᱹᱭᱟ ᱪᱟᱥᱟ ᱦᱟᱝ

ᱟᱨ ᱥᱚᱵᱽᱡᱤ ᱠᱚᱯᱮ ᱪᱟᱥ ᱵᱟᱲᱟᱭ ᱜᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱚ ᱦᱮᱸ ᱦᱮᱸ

ᱚᱱᱟᱜᱮᱧ ᱚᱱᱠᱟᱭᱮᱫᱟ ᱪᱮᱫ ᱠᱚ ᱯᱷᱚᱥᱚᱞ ᱯᱮ ᱪᱟᱥᱮᱫᱟ ᱚᱠᱟ ᱠᱚ ᱴᱟᱭᱤᱢ ᱯᱮ ᱪᱟᱥᱟ ᱚᱱᱟ ᱜᱮ ᱢᱟᱱᱮᱧ ᱵᱟᱰᱟᱭ ᱠᱮᱫ ᱠᱟᱛᱷᱟ ᱟᱢ ᱴᱷᱮᱱ

ᱴᱷᱤᱠ ᱜᱮᱭᱟ ᱟᱪᱪᱷᱟ